ᱦᱮᱞᱳ ᱟᱹᱞᱤᱧ ᱵᱳᱠᱟᱨᱳ ᱥᱴᱮᱥᱚᱱ ᱨᱮ ᱢᱮᱱᱟᱜ ᱞᱤᱧᱟᱹ ᱟᱹᱞᱤᱧᱟᱜ ᱡᱟᱦᱟᱸ ᱴᱨᱮᱱ ᱛᱟᱦᱮᱸ ᱞᱮᱱᱟ ᱚᱱᱟ ᱛᱟᱞᱤᱧ ᱢᱤᱥ ᱮᱱᱟ ᱟᱨ ᱦᱤᱡᱩᱜ ᱠᱟᱱ ᱴᱨᱮᱱ ᱫᱚ ᱚᱠᱟ ᱴᱨᱮᱱ ᱧᱟᱢ ᱦᱩᱭᱩᱜᱼᱟ ᱛᱤᱱ ᱡᱚᱦᱚᱜ ᱴᱟᱭᱤᱢ ᱢᱮᱱᱟᱜᱼᱟ ᱚᱱᱟ ᱠᱚ ᱠᱤᱪᱷᱩ ᱵᱟᱰᱟᱭ ᱥᱟᱱᱟ ᱦᱩᱭᱩᱜ ᱠᱟᱱᱟ ᱛᱟᱞᱤᱧ ᱚᱱᱟ ᱴᱨᱮᱱ ᱴᱟᱭᱤᱢ ᱴᱮᱵᱚᱞ ᱠᱟᱹᱴᱤᱡ ᱵᱟᱰᱟᱭ ᱡᱚᱝ ᱫᱚᱨᱠᱟᱨ ᱚᱱᱟ ᱦᱤᱥᱟᱹᱵᱽ ᱛᱮ ᱟᱹᱞᱤᱧ ᱠᱩᱠᱞᱤ ᱞᱤᱧ ᱫᱚᱦᱚᱭᱮᱜᱼᱟ ᱡᱮ ᱱᱚᱣᱟ ᱴᱨᱮᱱ ᱴᱟᱭᱤᱢ ᱴᱮᱵᱚᱞ ᱫᱚ ᱛᱤᱱ ᱡᱚᱦᱚᱜ ᱢᱮᱱᱟᱜᱼᱟ ᱟᱨ ᱚᱠᱟ ᱥᱚᱢᱚᱭ ᱦᱤᱡᱩᱜᱼᱟ ᱛᱤᱱᱟᱹᱜ ᱜᱟᱱ ᱯᱷᱮᱭᱟᱨ ᱠᱚ ᱞᱟᱜᱟᱜᱼᱟ ᱮ ᱥᱤ ᱠᱳᱪ ᱢᱮᱱᱟᱜᱼᱟ ᱥᱮ ᱵᱟᱹᱪᱩᱜ ᱟᱹᱱᱤᱡ